ᱱᱚᱣᱟ ᱥᱩᱨ ᱥᱟᱺᱜᱤᱧ ᱦᱟᱸᱥᱯᱟᱛᱟᱞ ᱨᱮᱢᱟ ᱩᱱᱟᱹᱜ ᱥᱩᱵᱤᱫᱟ ᱵᱟᱹᱪᱩᱜᱼᱟ ᱱᱚᱣᱟ ᱨᱟᱡᱽᱱᱚᱜᱚᱨ ᱨᱮᱦᱚᱸ ᱥᱚᱨᱠᱟᱹᱨᱤ ᱦᱟᱸᱥᱯᱟᱛᱟᱞ ᱢᱮᱱᱟᱜᱼᱟ ᱜᱳᱵᱤᱱᱫᱯᱩᱨ ᱨᱮᱦᱚᱸ ᱥᱚᱨᱠᱟᱨᱤ ᱦᱟᱥᱯᱟᱛᱟᱞ ᱢᱮᱱᱟᱜᱼᱟ ᱥᱚᱦᱚᱨ ᱠᱚᱨᱮᱜ ᱯᱨᱟᱭᱵᱷᱮᱴ ᱦᱟᱛᱟᱣ ᱠᱚᱨᱮᱫ ᱦᱚᱸ ᱯᱨᱟᱭᱵᱷᱮᱴ ᱟᱨ ᱱᱚᱸᱰᱮ ᱫᱚ ᱚᱱᱠᱟᱱ ᱥᱩᱵᱤᱫᱟ ᱦᱚᱸ ᱵᱟᱹᱪᱩᱜᱼᱟ ᱮᱠ ᱥᱨᱮ ᱦᱚᱸ ᱵᱟᱹᱪᱩᱜᱼᱟ ᱵᱞᱟᱰ ᱯᱮᱥᱟᱨ ᱦᱚᱸ ᱵᱟᱠᱚ ᱪᱮᱠᱟ ᱵᱞᱟᱰ ᱦᱚᱸ ᱵᱟᱠᱚ ᱴᱮᱥᱴᱟ ᱤᱭᱩᱨᱤᱱ ᱦᱚᱸ ᱵᱟᱠᱚ ᱴᱮᱥᱴᱟ ᱥᱤᱴᱤ ᱥᱠᱮᱱ ᱦᱚᱸ ᱵᱟᱭ ᱦᱩᱭᱩᱜᱼᱟ ᱚᱱᱟ ᱞᱟᱹᱜᱤᱫ ᱛᱮᱫᱚ ᱱᱚᱸᱰᱮ ᱪᱮᱫ ᱠᱤᱪᱷᱩ ᱥᱩᱵᱤᱫᱟᱜᱮ ᱵᱟᱹᱪᱩᱜᱼᱟ ᱡᱩᱫᱤ ᱵᱞᱟᱰ ᱡᱟᱦᱟᱸᱭᱟᱜ ᱠᱚᱢ ᱠᱟᱱᱟ ᱵᱞᱟᱰᱮ ᱪᱟᱲᱦᱟᱣᱟ ᱮᱱᱠᱷᱟᱱ ᱱᱚᱸᱰᱮ ᱠᱚ ᱵᱞᱟᱰ ᱫᱚᱠᱚ ᱪᱟᱲᱦᱟᱣ ᱟᱠᱚᱣᱟ ᱟᱫᱚ ᱟᱹᱜᱩ ᱫᱚ ᱴᱟᱴᱟ ᱠᱷᱚᱱᱜᱮ ᱟᱹᱜᱩ ᱦᱩᱭᱩᱜᱼᱟ ᱱᱚᱸᱫᱮ ᱫᱚ ᱪᱮᱠ ᱦᱚᱸ ᱩᱱᱟᱹᱜ ᱵᱮᱥᱛᱮ ᱵᱟᱭ ᱦᱩᱭᱩᱜᱼᱟ ᱴᱟᱴᱟ ᱨᱮᱜᱮ ᱡᱚᱛᱚ ᱞᱮᱠᱟᱱ ᱚᱸᱰᱮ ᱥᱮᱬᱟ ᱥᱮᱬᱟ ᱦᱚᱯᱤᱴᱟᱞ ᱢᱮᱱᱟᱜᱼᱟ ᱚᱸᱰᱮᱜᱮ ᱡᱚᱛᱚ ᱞᱮᱠᱟᱱ ᱠᱚ ᱨᱟᱹᱱ ᱢᱩᱨᱜᱟᱹᱱ ᱠᱚᱣᱟ ᱮᱠᱥᱮᱨᱮ ᱦᱚᱸ ᱠᱚ ᱮᱠᱥᱮᱨᱮ ᱠᱚᱣᱟ ᱟᱹᱰᱤ ᱰᱷᱮᱨ ᱚᱱᱠᱟᱱ ᱦᱚᱥᱯᱤᱴᱟᱞ ᱢᱮᱱᱟᱜᱼᱟ ᱚᱸᱰᱮ ᱵᱮᱥ ᱦᱚᱥᱯᱤᱴᱟᱞ ᱫᱚ ᱰᱷᱮᱨ ᱠᱚ ᱦᱟᱛᱟᱣᱟ ᱮᱠᱥᱮᱨᱮ ᱞᱟᱹᱜᱤᱫ ᱟᱨ ᱚᱱᱟ ᱴᱟᱴᱟ ᱥᱮᱫ ᱨᱮ ᱥᱚᱨᱠᱟᱹᱨᱤ ᱦᱚᱥᱯᱤᱴᱟᱞ ᱦᱮᱱᱟᱜᱼᱟ ᱡᱟᱦᱟᱸᱨᱮ ᱡᱚᱛᱚ ᱞᱮᱠᱟᱱ ᱥᱩᱵᱤᱫᱟ ᱢᱮᱱᱟᱜᱼᱟ ᱚᱱᱟ ᱠᱚᱨᱮᱜ ᱮᱠᱥᱮᱨᱮ ᱦᱚᱸᱠᱚ ᱮᱠᱥᱮᱨᱮ ᱠᱚᱣᱟ ᱵᱞᱟᱰ ᱦᱚᱸ ᱠᱚ ᱴᱮᱥᱴᱟ ᱤᱭᱩᱨᱤᱱ ᱦᱚᱸ ᱠᱚ ᱴᱮᱥᱴᱟ ᱥᱤᱴᱤ ᱮᱥᱠᱮᱱ ᱦᱚᱸ ᱦᱩᱭᱩᱜᱼᱟ ᱵᱞᱟᱰ ᱯᱮᱥᱟᱨ ᱠᱚ ᱦᱚᱸ ᱠᱚ ᱪᱮᱠᱟ ᱚᱱᱟ ᱞᱟᱹᱜᱤᱫ ᱛᱮᱫᱚ ᱱᱚᱛᱮ ᱨᱮᱫᱚ ᱪᱮᱫ ᱥᱩᱵᱤᱫᱟ ᱜᱮ ᱵᱟᱹᱪᱩᱜᱼᱟ ᱚᱱᱟ ᱞᱟᱹᱜᱤᱫ ᱛᱮᱫᱚ ᱢᱟᱭᱟᱢ ᱠᱚ ᱪᱟᱲᱦᱟᱣ ᱠᱚ ᱠᱚᱢ ᱠᱚ ᱠᱷᱟᱱ ᱚᱱᱟᱢ ᱪᱟᱲᱦᱟᱣ ᱦᱚᱪᱚᱭ ᱠᱷᱟᱱ ᱴᱟᱴᱟ ᱨᱮᱫᱚ ᱠᱟᱹᱴᱤᱡ ᱥᱩᱵᱤᱫᱟ ᱦᱮᱱᱟᱜᱼᱟ ᱪᱮᱠᱟᱛᱮ ᱢᱟᱭᱟᱝ ᱦᱚᱸ ᱴᱟᱴᱟ ᱠᱷᱚᱱ ᱜᱮᱠᱚ ᱟᱹᱜᱩᱭᱟ ᱮᱱᱠᱷᱟᱱ ᱚᱸᱰᱮ ᱫᱚ ᱥᱩᱨ ᱨᱮ ᱮᱱᱠᱷᱟᱱ ᱥᱩᱨ ᱨᱮᱜᱮ ᱟᱹᱜᱩ ᱠᱟᱛᱮᱫ ᱚᱸᱰᱮ ᱢᱟᱭᱟᱢ ᱠᱚ ᱪᱟᱲᱦᱟᱣᱟ ᱟᱢᱟ ᱟᱨ ᱱᱚᱛᱮ ᱦᱤᱡᱩᱜ ᱛᱮᱢᱟ ᱟᱹᱰᱤ ᱜᱷᱟᱲᱤᱠᱚᱜᱼᱟ ᱟᱨ ᱴᱟᱴᱟ ᱨᱮᱫᱚ ᱟᱹᱰᱤᱜᱟᱱ ᱟᱹᱰᱤ ᱞᱮᱠᱟᱱ ᱡᱚᱛᱚ ᱞᱮᱠᱟᱱ ᱥᱩᱵᱤᱫᱟ ᱦᱮᱱᱟᱜᱼᱟ ᱵᱞᱟᱰ ᱴᱮᱥᱴ ᱦᱚᱸ ᱠᱚ ᱴᱮᱥᱴᱟ ᱡᱟᱦᱟᱸᱭᱟᱜ ᱡᱩᱫᱤ ᱠᱚᱢ ᱟᱠᱟᱱᱟ ᱮᱱᱠᱷᱟᱱ ᱩᱱᱤ ᱠᱚ ᱪᱟᱲᱦᱟᱣ ᱟᱭᱟ ᱟᱡᱟᱜ ᱟᱡᱟᱜ ᱵᱞᱟᱰ ᱜᱨᱩᱯ ᱦᱤᱥᱟᱹᱵ ᱛᱮ ᱚᱠᱚᱭ ᱚᱠᱟ ᱞᱮᱠᱟᱱᱟᱜ ᱵᱞᱟᱰ ᱜᱨᱩᱯ ᱩᱱᱤ ᱚᱱᱠᱟᱱᱟᱜ ᱠᱚ ᱢᱟᱭᱟᱝ ᱠᱚ ᱪᱟᱲᱦᱟᱣᱟ ᱟᱭᱟ ᱤᱭᱩᱨᱤᱱ ᱠᱚ ᱦᱚᱸ ᱠᱚ ᱴᱮᱥᱴᱟ ᱡᱟᱦᱟᱸᱭ ᱵᱞᱟᱰ ᱯᱮᱥᱟᱨ ᱛᱟᱭ ᱦᱩᱭᱩᱜᱼᱟ ᱢᱮᱱᱟᱜᱼᱟ ᱚᱱᱟ ᱪᱮᱠ ᱟᱛᱮᱱ ᱚᱱᱟ ᱨᱟᱱ ᱠᱚ ᱠᱚ ᱮᱢᱟᱭᱟ ᱡᱚᱛᱚ ᱠᱤᱪᱷᱩ ᱥᱩᱵᱤᱫᱟ ᱢᱮᱱᱟᱜᱼᱟ ᱴᱟᱴᱟ ᱱᱟᱡᱟᱨ ᱨᱮᱫᱚ ᱚᱱᱟ ᱟᱹᱛᱩ ᱫᱤᱥᱚᱢ ᱨᱮᱫᱚ ᱦᱚᱥᱯᱤᱴᱟᱹᱞ ᱫᱚ ᱢᱮᱱᱟᱜ ᱜᱮᱭᱟ ᱟᱹᱰᱤ ᱜᱟᱱ ᱱᱚᱰᱮ ᱦᱚᱸ ᱱᱚᱜ ᱱᱚᱝᱠᱟᱱ ᱥᱩᱵᱤᱫᱟ ᱥᱚᱨᱠᱟ ᱮᱢ ᱠᱚᱜ ᱠᱷᱟᱱ ᱟᱹᱰᱤ ᱜᱮ ᱱᱟᱯᱟᱭᱚᱜᱼᱟ ᱚᱱᱟ ᱞᱟᱹᱜᱤᱫ ᱛᱮ ᱥᱮ ᱥᱟᱹᱜᱤᱧ ᱦᱚᱸ ᱵᱟᱭ ᱥᱮᱱ ᱦᱩᱭ ᱟᱵᱚᱱᱟ ᱱᱤᱭᱟᱹ ᱥᱩᱨ ᱨᱮᱜᱮ ᱛᱟᱵᱚᱱ ᱡᱚᱛᱚ ᱞᱮᱠᱟᱱ ᱠᱟᱹᱢᱤ ᱛᱚᱨᱟᱜᱼᱟ ᱡᱚᱛᱚ ᱞᱮᱠᱟᱱ ᱩᱱ ᱠᱟᱹᱢᱤ ᱛᱚᱨᱟᱜᱼᱟ ᱟᱨ ᱢᱟᱭᱟᱝ ᱠᱚ ᱦᱚᱸ ᱠᱚ ᱪᱟᱲᱦᱟᱣ ᱟᱵᱚᱟᱱ ᱵᱞᱟᱰ ᱦᱚᱸ ᱠᱚ ᱪᱮᱠᱟ ᱡᱮ ᱥᱚᱨᱠᱟᱨ ᱦᱩᱱᱟᱹᱜ ᱱᱟᱹᱜ ᱥᱩᱨ ᱫᱷᱟᱨᱟ ᱨᱮ ᱢᱤᱫᱴᱮᱡ ᱵᱮᱥ ᱫᱷᱟᱨᱟ ᱦᱚᱥᱯᱤᱴᱟᱞᱮ ᱵᱮᱱᱟᱣᱟ ᱡᱚᱛᱚ ᱞᱮᱠᱟᱱ ᱥᱩᱵᱤᱫᱟ ᱛᱟᱦᱮᱱᱢᱟ ᱵᱞᱟᱰ ᱯᱨᱮᱥᱟᱨ ᱪᱮᱠ ᱪᱮᱠ ᱦᱚᱸ ᱠᱚ ᱪᱮᱠᱟ ᱦᱩᱱᱟᱜ ᱤᱭᱩᱨᱤᱱ ᱠᱚ ᱠᱚ ᱤᱭᱟᱹᱭᱟ ᱴᱮᱥᱴ ᱪᱮᱠ ᱟᱠᱚ ᱮᱠᱥᱮᱨᱮ ᱠᱚ ᱡᱚᱛᱚ ᱞᱮᱠᱟᱱ ᱢᱟᱱᱮ ᱡᱚᱛᱚ ᱞᱮᱠᱟᱱ ᱥᱩᱵᱤᱫᱟ ᱛᱟᱦᱮᱱ ᱠᱷᱟᱱ ᱟᱹᱰᱤ ᱱᱟᱯᱟᱭᱚᱜᱼᱟ ᱰᱟᱠᱴᱚᱨ ᱠᱚ ᱦᱚᱸ ᱱᱚᱰᱮ ᱥᱚᱨᱠᱟᱹᱨᱤ ᱨᱮ ᱵᱷᱟᱹᱜᱤ ᱪᱮᱨᱦᱟ ᱥᱩᱵᱤᱫᱟ ᱦᱩᱱᱟᱹᱝ ᱮᱢ ᱠᱚᱜ ᱠᱷᱟᱱ ᱵᱮᱥ ᱵᱮᱥ ᱦᱚᱥᱯᱴᱟᱞ ᱱᱚᱛᱮ ᱵᱮᱱᱟᱭᱟ ᱦᱩᱱᱟᱹᱝ ᱮᱱᱠᱷᱟᱱ ᱥᱟᱹᱜᱤᱧ ᱛᱮ ᱨᱟᱱᱚᱜ ᱞᱟᱹᱜᱤᱫ ᱵᱟᱭ ᱥᱮᱱ ᱦᱩᱭ ᱟᱵᱚᱱᱟ ᱴᱟᱴᱟᱢᱟ ᱰᱷᱮᱨ ᱜᱮ ᱥᱟᱹᱜᱤᱧᱟ ᱟᱹᱰᱤ ᱰᱷᱮᱨ ᱛᱮᱫ ᱜᱮ ᱥᱟᱹᱜᱤᱧᱟ ᱜᱟᱹᱰᱤ ᱵᱷᱟᱲ ᱞᱟᱹᱜᱤᱫ ᱯᱚᱭᱥᱟ ᱦᱚᱸ ᱟᱹᱰᱤ ᱰᱷᱮᱨ ᱞᱟᱜᱟ ᱟ ᱟᱨ ᱥᱩᱨ ᱨᱮ ᱛᱟᱦᱮᱱ ᱠᱷᱟᱱ ᱚᱸᱰᱮ ᱥᱩᱨ ᱨᱮᱫᱚ ᱠᱚᱢ ᱞᱮᱠᱟ ᱯᱩᱭᱥᱟᱹ ᱠᱚ ᱦᱚᱸ ᱟᱨ ᱥᱚᱠᱟᱨᱟᱜ ᱦᱟᱥᱯᱟᱛᱟᱞ ᱨᱮᱫᱚ ᱩᱱᱟᱹᱜ ᱴᱟᱠᱟ ᱯᱚᱭᱥᱟ ᱦᱚᱸ ᱵᱟᱭ ᱞᱟᱜᱟ ᱟ ᱨᱟᱱ ᱦᱚᱸ ᱵᱚᱱ ᱨᱟᱱ ᱢᱩᱨᱜᱟᱹᱱ ᱫᱟᱲᱮᱭᱟᱜᱼᱟ ᱟᱨ ᱥᱟᱹᱜᱤᱧᱮ ᱪᱟᱞᱟᱜ ᱠᱷᱟᱱ ᱫᱷᱮᱨ ᱯᱚᱭᱥᱟ ᱟᱨ ᱡᱩᱫᱤ ᱵᱮᱥ ᱵᱮᱥ ᱦᱟᱥᱯᱟᱛᱟᱞ ᱨᱮᱢ ᱵᱷᱚᱨᱛᱤᱜ ᱠᱷᱟᱱ ᱚᱸᱰᱮ ᱦᱚᱸ ᱯᱩᱭᱥᱟᱹ ᱦᱚᱸ ᱰᱷᱮᱨ ᱠᱚ ᱦᱟᱛᱟᱣᱟ ᱟᱨ ᱥᱚᱨᱠᱟᱨᱟᱜ ᱦᱟᱥᱯᱟᱛᱟᱞ ᱨᱮᱫᱚ ᱩᱱᱟᱹᱜ ᱯᱚᱭᱥᱟ ᱠᱚ ᱦᱚᱸ ᱵᱟᱭ ᱞᱟᱜᱟ ᱟ ᱟᱨ ᱵᱮᱥ ᱦᱚᱢ ᱵᱮᱥᱚᱜᱼᱟ ᱨᱩᱣᱟᱹ ᱜᱮ ᱟᱨ ᱠᱷᱚᱨᱪᱟ ᱦᱚᱸ ᱩᱱᱟᱹᱜ ᱵᱟᱭ ᱠᱷᱚᱨᱪᱟᱜᱼᱟ ᱥᱩᱨ ᱨᱮ ᱥᱩᱵᱤᱫᱟ ᱦᱚᱸ ᱛᱟᱦᱮᱱᱟ